ᱤᱧ ᱢᱟ ᱩᱛᱛᱚᱨ ᱵᱷᱟᱨᱚᱛ ᱥᱮ ᱫᱚᱠᱠᱷᱤᱱ ᱵᱷᱟᱨᱚᱛ ᱨᱮ ᱪᱮᱫ ᱡᱚᱢᱟᱜ ᱧᱟᱢᱚᱜᱼᱟ ᱤᱧ ᱫᱚ ᱵᱟᱹᱧ ᱵᱟᱰᱟᱭᱟ ᱤᱧ ᱫᱚ ᱡᱟᱦᱟᱸ ᱫᱤᱥᱚᱢ ᱨᱤᱧ ᱛᱟᱦᱮᱱᱟ ᱵᱷᱟᱨᱚᱛ ᱫᱤᱥᱚᱢᱨᱮ ᱡᱟᱦᱟᱸ ᱡᱚᱢᱟᱜ ᱧᱟᱢᱚᱜ ᱟᱱᱟ ᱤᱧ ᱫᱚ ᱚᱱᱟᱜᱤᱧ ᱡᱚᱢ ᱜᱮᱭᱟ ᱫᱟᱠᱟ ᱫᱟᱹᱞ ᱨᱟᱥᱮ ᱩᱛᱩ ᱡᱤᱞ ᱩᱛᱩ ᱦᱟᱹᱠᱩ ᱟᱞᱩ ᱥᱤᱯᱤ ᱟᱲᱟᱜ ᱵᱷᱟᱹᱡᱤ ᱦᱚᱲᱢᱚ ᱵᱩᱜᱤ ᱫᱚᱦᱚᱭ ᱞᱟᱹᱜᱤᱫ ᱛᱮ ᱟᱲᱟᱜ ᱥᱟᱠᱟᱢ ᱡᱚᱢ ᱵᱷᱟᱜᱮᱭᱟ